ᱦᱮᱸ ᱦᱮᱸ ᱢᱟᱪᱮᱫ ᱤᱧ ᱞᱟᱹᱭ ᱮᱫᱟ ᱦᱩᱸ ᱦᱮᱸ ᱞᱟᱹᱭ ᱢᱮ

ᱦᱮᱸ ᱠᱞᱟᱥ ᱢᱩᱪᱟᱹᱫ ᱠᱟᱛᱮ ᱡᱩᱫᱤ ᱮᱸᱜ ᱠᱞᱟᱥ ᱢᱩᱪᱟᱹᱫ ᱠᱟᱛᱮ ᱜᱮᱞ ᱴᱤᱲᱤᱡ ᱜᱟᱱ ᱚᱠᱛᱚ ᱡᱩᱫᱤ ᱮᱢ ᱫᱟᱲᱮ ᱠᱮᱭᱟᱭ ᱟᱞᱮ ᱦᱚᱸᱞᱮ ᱨᱤᱠᱟᱹ ᱠᱮᱭᱟ ᱟᱞᱮ ᱢᱟᱪᱮᱫ ᱠᱚ ᱟᱨᱦᱚᱸ ᱵᱟᱲᱛᱤ ᱵᱩᱡᱷᱟᱹᱣ ᱞᱟᱹᱜᱤᱫ ᱛᱮ ᱪᱮᱫᱟᱜ ᱥᱮ ᱠᱞᱟᱥ ᱨᱮᱫᱚ ᱟᱭᱢᱟ

ᱦᱮᱸ ᱦᱮᱸ ᱟᱞᱮ ᱦᱚᱸᱞᱮ ᱠᱩᱨᱩᱢᱩᱴᱩᱭᱮᱫᱟ ᱥᱩᱠᱪᱟᱸᱫ ᱦᱮᱸ ᱥᱩᱠᱪᱟᱸᱫ ᱵᱷᱟᱹᱜᱤ ᱞᱮᱠᱟ ᱚᱞ ᱯᱟᱲᱦᱟᱣ ᱥᱮᱬᱮ ᱠᱟᱛᱮᱫ ᱪᱟᱠᱨᱤᱭ ᱧᱟᱢ ᱢᱟ ᱥᱮ ᱵᱤᱱᱤᱰ ᱨᱮ ᱵᱷᱟᱹᱜᱤ ᱱᱟᱢᱵᱟᱨ ᱧᱟᱢ ᱠᱟᱛᱮᱫ ᱮ ᱯᱟᱥ ᱟᱣᱩᱴᱚᱜ ᱦᱩᱸ ᱟᱞᱮᱭᱟᱜ ᱦᱩᱸ ᱟᱞᱮᱭᱟᱜ ᱜᱚᱲᱚ ᱫᱚ ᱥᱩᱠᱪᱟᱸᱫ ᱪᱮᱛᱟᱱ ᱥᱚᱵᱥᱚᱢᱚᱭ ᱜᱮ ᱛᱟᱦᱮᱸᱱᱟ ᱥᱮ ᱟᱞᱮ ᱫᱚ ᱥᱩᱠᱪᱟᱸᱫ ᱥᱩᱠᱪᱟᱸᱫ

ᱦᱮᱸ ᱴᱷᱤᱠᱜᱮᱭᱟ ᱢᱟ ᱛᱚᱵᱮ